ᱚᱱᱞᱟᱭᱤᱱ ᱵᱤᱨᱫᱟᱹᱜᱟᱲ ᱡᱟᱦᱟᱸ ᱪᱮ ᱚᱱᱞᱟᱭᱤᱱ ᱚᱞᱚᱜ ᱯᱟᱲᱦᱟᱣ ᱨᱮᱭᱟᱜ ᱥᱩᱵᱤᱫᱷᱟ ᱥᱮ ᱢᱤᱫᱴᱟᱝ ᱯᱞᱟᱴᱯᱷᱚᱨᱚᱢ ᱵᱚᱱ ᱢᱮᱱᱮᱜᱼᱟ ᱟᱨ ᱤᱛᱩᱱ ᱟᱥᱲᱟ ᱨᱮ ᱚᱞᱚᱜ ᱠᱟᱱ ᱜᱤᱫᱽᱨᱟᱹ ᱨᱮᱭᱟᱜ ᱚᱲᱥᱚᱝ ᱱᱚᱣᱟ ᱨᱮ ᱢᱤᱫᱴᱟᱝ ᱤᱛᱩᱱ ᱟᱥᱲᱟ ᱨᱮᱫᱚ ᱢᱤᱫᱴᱟᱝ ᱢᱟᱪᱮᱫ ᱮ ᱛᱟᱦᱮᱸ ᱠᱚᱜᱼᱟ ᱡᱟᱦᱟᱸ ᱪᱮ ᱟᱵᱚ ᱢᱟᱹᱱᱢᱤ ᱢᱩᱫᱽᱨᱮ ᱢᱟᱪᱮᱫ ᱮ ᱛᱟᱦᱮᱸ ᱠᱚᱜᱼᱟ ᱟᱨ ᱡᱟᱦᱟᱸ ᱚᱞᱱᱟᱭᱤᱱ ᱥᱴᱩ ᱚᱱᱞᱟᱭᱤᱱ ᱯᱞᱟᱴᱯᱷᱚᱨᱚᱢ ᱡᱟᱦᱟᱸ ᱯᱟᱲᱦᱟᱣ ᱦᱩᱭᱩᱜᱼᱟ ᱚᱱᱟ ᱨᱮᱫᱚ ᱚᱱᱞᱟᱭᱤᱱ ᱛᱮᱜᱮ ᱡᱚᱛᱚ ᱠᱤᱪᱷᱩ ᱦᱩᱭᱩᱜᱼᱟ ᱚᱱᱟ ᱚᱱᱞᱟᱭᱤᱱ ᱯᱞᱟᱴᱯᱷᱚᱨᱚᱢ ᱦᱳᱭᱛᱚ ᱟᱵᱚ ᱢᱟᱹᱱᱢᱤ ᱜᱮᱵᱚ ᱪᱟᱞᱟᱣᱟ ᱢᱮᱱᱠᱷᱟᱱ ᱚᱱᱟ ᱫᱚ ᱢᱤᱫ ᱱᱤᱡᱮᱨᱟᱜ ᱚᱲᱟᱜ ᱨᱮ ᱛᱟᱦᱮᱸ ᱠᱟᱛᱮ ᱟᱢ ᱟᱹᱰᱤ ᱥᱟᱺᱜᱤᱧ ᱠᱷᱚᱱᱟᱜ ᱮ ᱯᱟᱲᱦᱟᱣ ᱢᱮ ᱨᱮᱦᱚᱸ ᱟᱢ ᱚᱱᱞᱟᱭᱤᱱ ᱫᱟᱨᱟᱭᱛᱮ ᱟᱢᱮᱢ ᱚᱱᱟᱢ ᱠᱚᱨᱟᱣ ᱫᱟᱲᱮᱭᱟᱜᱼᱟ ᱤᱠᱷᱟᱹᱱ ᱤᱛᱩᱱ ᱟᱥᱲᱟ ᱨᱮᱫᱚ ᱟᱢ ᱚᱸᱰᱮ ᱥᱮᱱ ᱠᱟᱛᱮᱜᱮ ᱢᱤᱫᱴᱷᱮᱱ ᱢᱤᱫ ᱡᱟᱭᱜᱟ ᱨᱮ ᱛᱟᱦᱮᱸ ᱠᱟᱛᱮ ᱯᱟᱲᱦᱟᱣ ᱦᱩᱭᱩᱜᱼᱟ ᱚᱱᱞᱟᱭᱤᱱ ᱟᱛᱮᱫᱚ ᱢᱤᱫ ᱥᱚᱢᱚᱭ ᱨᱮ ᱟᱹᱰᱤ ᱜᱚᱴᱟᱝ ᱜᱤᱫᱽᱨᱟᱹ ᱠᱚ ᱚᱞᱚᱜ ᱫᱟᱲᱮᱭᱟᱜᱼᱟ ᱢᱮᱱᱠᱷᱟᱱ ᱤᱛᱩᱱ ᱟᱥᱲᱟ ᱨᱮᱫᱚ ᱚᱱᱠᱟ ᱵᱟᱝ ᱦᱩᱭ ᱫᱟᱲᱮᱭᱟᱜᱼᱟ